ᱯᱩᱨᱵᱚ ᱵᱚᱨᱫᱷᱚᱢᱟᱱ ᱦᱚᱱᱚᱛ ᱨᱮ ᱯᱟᱞᱟᱢᱩᱲᱩᱫ ᱞᱟᱠᱪᱟᱨ ᱯᱚᱨ ᱟᱨ ᱟᱠᱷᱟᱲᱟ ᱠᱚᱫᱚ ᱪᱮᱫ ᱪᱮᱫ ᱯᱚᱨᱵᱚ ᱨᱮᱭᱟᱜ ᱛᱮᱛᱮᱫ ᱫᱚ ᱪᱮᱫ ᱛᱤᱱ ᱡᱚᱠᱷᱮᱱ ᱱᱚᱶᱟ ᱯᱟᱞᱟᱣ ᱦᱩᱭᱩᱜᱼᱟ ᱟᱢ ᱯᱟᱞᱟᱣ ᱚᱠᱛᱚ ᱪᱮᱫ ᱮᱢ ᱪᱤᱠᱟᱹᱭᱟ ᱥᱮ ᱪᱮᱫ ᱮᱢ ᱡᱚᱢᱟ ᱦᱤᱱᱛ ᱦᱩᱞᱤ ᱫᱳᱞ ᱯᱩᱨᱱᱤᱢᱟ ᱵᱷᱟᱭᱫᱳᱡ ᱵᱷᱟᱭ ᱯᱷᱳᱴᱟ ᱤᱫ